ᱟᱵᱚ ᱱᱚᱣᱟ ᱵᱷᱟᱨᱚᱛ ᱨᱮᱦᱚᱸ ᱟᱹᱰᱤ ᱱᱟᱯᱟᱭ ᱱᱟᱯᱟᱭᱟᱜ ᱫᱟᱬᱟᱱ ᱡᱟᱭᱜᱟᱠᱚ ᱢᱮᱱᱟᱜᱼᱟ ᱡᱟᱦᱟᱸᱞᱮᱠᱟᱫᱚ ᱠᱷᱟᱨᱥᱚᱣᱟ ᱜᱩᱞᱤᱠᱷᱟᱱᱰ ᱡᱟᱦᱟᱸ ᱫᱚᱠᱚ ᱢᱮᱱᱟ ᱥᱟᱹᱦᱤᱫᱽ ᱯᱟᱨᱠ ᱢᱮᱱᱛᱮᱦᱚᱸᱠᱚ ᱞᱟᱹᱭᱟ ᱚᱸᱰᱮᱫᱚ ᱮᱹᱠ ᱡᱟᱱᱩᱣᱟᱨᱤ ᱩᱱᱤᱥ ᱥᱚ ᱟᱲᱛᱟᱞᱤᱥᱨᱮ ᱟᱹᱰᱤ ᱢᱟᱨᱟᱝ ᱜᱚᱵᱚᱞ ᱦᱩᱭᱞᱮᱱᱟ ᱟᱨ ᱚᱱᱟ ᱜᱚᱵᱚᱞᱨᱮ ᱟᱵᱚᱨᱮᱱ ᱥᱟᱱᱛᱟᱲ ᱦᱚᱲᱠᱚ ᱟᱹᱰᱤ ᱥᱚᱠᱛᱚᱠᱚ ᱜᱚᱡ ᱞᱮᱱᱟ ᱟᱨ ᱚᱱᱟ ᱜᱚᱵᱚᱞ ᱨᱮᱫᱚ ᱟᱵᱚᱨᱮᱱ ᱥᱟᱱᱛᱟᱲ ᱤᱱᱟᱹᱜ ᱡᱟᱹᱥᱛᱤᱠᱚ ᱜᱚᱡ ᱞᱮᱱᱟ ᱡᱟᱦᱟᱸ ᱫᱚ ᱵᱤᱨ ᱫᱷᱟᱨᱮ ᱠᱩᱧ ᱠᱚᱨᱮ ᱟᱨᱦᱚᱸ ᱚᱱᱟ ᱠᱚᱨᱮ ᱡᱟᱦᱟᱸ ᱨᱮ ᱜᱚᱵᱚᱞ ᱦᱩᱭᱞᱮᱱᱟ ᱛᱩᱯᱩᱫ ᱴᱟᱺᱰᱤ ᱠᱚᱨᱮ ᱩᱱᱟᱹᱜ ᱛᱟᱦᱟᱲ ᱵᱤᱨᱦᱚᱲᱠᱚ ᱜᱚᱡ ᱮᱱᱟ ᱚᱱᱟ ᱢᱮᱱᱛᱮ ᱴᱮᱨᱟᱠ ᱴᱮᱨᱟᱠ ᱠᱚ ᱤᱫᱤᱠᱟᱜ ᱠᱚᱣᱟ ᱵᱩᱨᱩ ᱫᱷᱟᱨᱮ ᱠᱚᱨᱮ ᱠᱩᱧ ᱠᱚᱨᱮᱠᱚ ᱜᱤᱰᱤᱠᱟᱜ ᱠᱚᱣᱟ ᱟᱨᱚ ᱚᱱᱟ ᱠᱚᱨᱮ ᱢᱟ ᱟᱨ ᱦᱚᱸᱠᱚ ᱛᱟᱦᱮᱸ ᱠᱟᱱ ᱜᱮᱭᱟ ᱜᱚᱯᱚᱡ ᱴᱟᱺᱰᱤ ᱠᱚᱨᱮ ᱚᱱᱟ ᱢᱮᱱᱛᱮ ᱮᱹᱠ ᱡᱟᱱᱩᱣᱟᱨᱤ ᱫᱚ ᱠᱟᱞᱟ ᱫᱤᱣᱵᱚᱥ ᱢᱮᱱᱛᱮᱦᱚᱸᱵᱚ ᱢᱮᱱᱟ ᱟᱨ ᱱᱤᱛᱤᱜ ᱚᱸᱰᱮ ᱯᱟᱨᱠ ᱞᱮᱠᱟᱠᱚ ᱵᱮᱱᱟᱣᱠᱮᱫᱼᱟ ᱚᱱᱟ ᱢᱮᱱᱛᱮ ᱟᱹᱰᱤᱜᱟᱱ ᱚᱸᱰᱮᱦᱚᱸ ᱫᱟᱬᱟᱱ ᱞᱟᱹᱜᱤᱫᱛᱮ ᱦᱚᱲᱠᱚᱠᱚ ᱦᱤᱡᱩᱜ ᱜᱮᱭᱟ ᱟᱨ ᱡᱟᱹᱥᱛᱤ ᱠᱟᱛᱮᱱ ᱠᱷᱟᱨᱥᱚᱣᱟ ᱮᱨᱤᱭᱟ ᱨᱮᱫᱚ ᱦᱚᱲ ᱠᱚᱜᱮ ᱢᱮᱱᱟᱜ ᱠᱚᱣᱟ ᱚᱱᱟ ᱢᱮᱱᱛᱮ ᱚᱸᱰᱮᱫᱚ ᱫᱩᱞ ᱥᱩᱱᱩᱢ ᱢᱮᱱᱛᱮᱦᱚᱸᱠᱚ ᱢᱮᱱᱟ ᱟᱨ ᱮᱹᱠ ᱡᱟᱱᱩᱣᱟᱨᱤ ᱦᱤᱞᱳᱜ ᱟᱹᱰᱤ ᱟᱭᱢᱟ ᱦᱚᱲᱠᱚ ᱡᱟᱣᱨᱟᱜ ᱜᱮᱭᱟ ᱟᱨ ᱚᱸᱰᱮᱦᱚᱸ ᱟᱹᱰᱤ ᱢᱟᱨᱟᱝ ᱢᱟᱱᱮ ᱫᱟᱬᱟᱱ ᱡᱟᱭᱜᱟᱠᱚ ᱧᱮᱞ ᱡᱟᱭᱜᱟᱠᱚ ᱢᱮᱱᱟᱜᱼᱟ ᱟᱨ ᱡᱟᱦᱟᱸᱞᱮᱠᱟ ᱟᱵᱚ ᱞᱩᱜᱩ ᱵᱩᱨᱩ ᱜᱷᱟᱱᱴᱟ ᱵᱟᱲᱮ ᱫᱷᱚᱨᱚᱢ ᱜᱟᱲ ᱢᱮᱱᱛᱮᱦᱚᱸᱵᱚ ᱵᱟᱰᱟᱭᱟ ᱡᱟᱦᱟᱸᱫᱚ ᱡᱚᱛᱚ ᱫᱷᱟᱨᱟ ᱞᱩᱜᱩ ᱵᱩᱨᱩᱠᱚ ᱪᱟᱞᱟᱣ ᱟᱠᱟᱱ ᱜᱮᱭᱟ ᱟᱨ ᱚᱸᱰᱮᱫᱚ ᱵᱟᱦᱟ ᱵᱚᱸᱜᱟ ᱟᱨ ᱥᱚᱦᱨᱟᱭ ᱵᱚᱸᱜᱟᱜᱮ ᱵᱚᱸᱜᱟᱫᱚ ᱦᱩᱭᱩᱜᱼᱟ ᱟᱨ ᱟᱹᱰᱤ ᱱᱟᱯᱟᱭᱛᱮᱜᱮ ᱵᱚᱸᱜᱟ ᱵᱩᱨᱩ ᱦᱩᱭᱩᱜᱼᱟ ᱚᱸᱰᱮᱦᱚᱸ ᱟᱨ ᱟᱵᱚᱨᱮᱱ ᱥᱟᱱᱛᱟᱲ ᱦᱚᱯᱚᱱ ᱟᱹᱰᱤ ᱱᱟᱯᱟᱭᱛᱮ ᱚᱸᱰᱮ ᱥᱮᱱ ᱠᱟᱛᱮᱫ ᱠᱚ ᱵᱚᱸᱜᱟ ᱵᱳᱨᱳᱭᱮᱫᱼᱟ ᱟᱨ ᱡᱟᱦᱟᱸ ᱞᱮᱠᱟᱠᱚ ᱢᱮᱱᱟ ᱥᱩᱛᱟᱹᱱ ᱴᱟᱺᱰᱤᱨᱮ ᱟᱵᱚᱨᱤᱱ ᱦᱟᱯᱲᱟᱢ ᱠᱚᱠᱚ ᱵᱤᱪᱟᱹᱨ ᱞᱮᱫᱼᱟ ᱚᱱᱟ ᱦᱚᱸ ᱚᱸᱰᱮ ᱢᱮᱱᱟᱜ ᱟᱠᱟᱫᱼᱟ ᱟᱨ ᱟᱹᱰᱤ ᱡᱟᱹᱥᱛᱤ ᱠᱟᱛᱮᱱ ᱟᱵᱚ ᱥᱟᱱᱛᱟᱲᱠᱚ ᱚᱸᱰᱮᱠᱚ ᱥᱮᱱᱚᱜᱼᱟ ᱵᱚᱸᱜᱟᱼᱵᱳᱨᱳᱭᱟᱠᱚ ᱟᱨ ᱚᱸᱰᱮ ᱧᱮᱞ ᱞᱟᱹᱜᱤᱫ ᱟᱹᱰᱤ ᱱᱟᱯᱟᱭ ᱡᱟᱭᱜᱟ ᱠᱟᱱᱟ ᱟᱨ ᱞᱩᱜᱩ ᱟᱭᱳ ᱞᱩᱜᱩ ᱵᱟᱵᱟᱵᱚᱱ ᱵᱟᱲᱟᱭ ᱟᱠᱟᱫᱠᱤᱱ ᱜᱮᱭᱟ ᱚᱸᱰᱮᱨᱤᱱ ᱵᱚᱸᱜᱟ ᱢᱟ ᱟᱨ ᱩᱱᱠᱤᱱᱟᱜ ᱫᱚᱞᱟᱱ ᱢᱤᱫᱴᱤᱡ ᱢᱮᱱᱟᱜᱼᱟ ᱡᱟᱦᱟᱸᱫᱚ ᱟᱹᱰᱤ ᱪᱮᱦᱨᱟ ᱜᱮᱭᱟ ᱟᱹᱰᱤ ᱪᱚᱨᱚᱠ ᱜᱮᱭᱟ ᱚᱱᱟ ᱵᱷᱩᱜᱟᱹᱜᱼᱵᱷᱩᱜᱟᱹᱜᱛᱮ ᱵᱚᱞᱚ ᱦᱩᱭᱩᱜᱼᱟ ᱟᱨ ᱚᱸᱰᱮᱠᱚ ᱵᱚᱸᱜᱟᱼᱵᱳᱨᱳᱭᱟ ᱟᱨᱦᱚᱸ ᱢᱟᱱᱮ ᱞᱩᱜᱩᱵᱩᱨᱩᱫᱚ ᱢᱟᱱᱮ ᱥᱟᱛᱴᱤ ᱵᱩᱨᱩ ᱯᱟᱨᱚᱢ ᱠᱟᱛᱮᱱ ᱞᱩᱜᱩᱵᱩᱨᱩᱢ ᱥᱮᱴᱮᱨᱚᱜᱼᱟ ᱟᱨ ᱟᱹᱰᱤ ᱱᱟᱯᱟᱭ ᱚᱸᱰᱮ ᱠᱷᱟᱹᱞᱤ ᱜᱚᱴᱟ ᱫᱷᱟᱨᱮᱨᱤᱱ ᱟᱵᱚ ᱡᱚᱛᱚ ᱟᱹᱫᱤᱵᱟᱹᱥᱤᱠᱚ ᱥᱮᱴᱮᱨᱚᱜᱼᱟ ᱟᱨ ᱩᱱᱠᱚ ᱟᱹᱫᱤᱵᱟᱹᱥᱤ ᱚᱸᱰᱮᱠᱚ ᱵᱚᱸᱜᱟᱭᱟ ᱟᱨ ᱮᱴᱟᱜ ᱡᱟᱹᱛᱤ ᱠᱚᱦᱚᱸᱠᱚ ᱥᱮᱱᱚᱜ ᱜᱮᱭᱟ ᱢᱮᱱᱠᱷᱟᱱ ᱟᱵᱚᱨᱤᱱ ᱟᱹᱫᱤᱵᱟᱹᱥᱤ ᱥᱟᱱᱛᱟᱲ ᱫᱚ ᱡᱚᱛᱚᱠᱷᱚᱱ ᱰᱷᱮᱹᱨ ᱦᱚᱲᱠᱚ ᱥᱮᱱᱚᱜᱼᱟ ᱟᱨᱦᱚᱸ ᱟᱹᱰᱤ ᱟᱭᱢᱟ ᱢᱮᱱᱟᱜ ᱜᱮᱭᱟ ᱚᱱᱠᱟᱱ ᱫᱟᱬᱟᱱ ᱡᱟᱭᱜᱟᱠᱚ ᱱᱚᱣᱟ ᱵᱷᱟᱨᱚᱛᱨᱮ